ᱟᱵᱩ ᱥᱟᱱᱛᱟᱞ ᱦᱚᱯᱚᱱᱟᱜ ᱱᱟᱜᱟᱢ ᱨᱮ ᱧᱮᱞ ᱟᱠᱟᱱᱟ ᱠᱷᱚᱫᱟ ᱥᱮ ᱥᱤᱠᱟᱹ ᱚᱱᱟᱫᱚ ᱟᱹᱰᱤ ᱥᱮᱫᱟᱭ ᱠᱷᱚᱱᱜᱤ ᱢᱮᱱᱟᱜᱼᱟ ᱱᱤᱛᱦᱚᱸ ᱯᱟᱥᱮᱡ ᱢᱮᱱᱟᱜ ᱨᱮᱦᱚᱸ ᱥᱮᱫᱟᱭ ᱞᱮᱠᱟ ᱥᱮ ᱱᱟᱜᱟᱢ ᱞᱮᱠᱟᱫᱚ ᱵᱟᱝ ᱧᱮᱞᱚᱜ ᱠᱟᱱᱟ ᱫᱚ ᱠᱷᱚᱫᱟ ᱥᱮ ᱥᱤᱠᱟᱹ ᱫᱚᱦᱚᱭᱟᱵᱩᱱ ᱪᱮᱫ ᱞᱟᱹᱜᱤᱫ ᱠᱷᱚᱫᱟ ᱚᱨᱛᱷᱟᱛ ᱠᱷᱚᱫᱟᱭ ᱠᱚᱨᱟ ᱡᱟᱦᱟᱸᱵᱩᱱ ᱢᱮᱱᱮᱫ ᱛᱚ ᱠᱷᱚᱫᱟᱵᱩᱱ ᱧᱮᱞᱟ ᱛᱤᱨᱞᱟᱹ ᱦᱚᱯᱚᱱᱟᱜ ᱦᱚᱲᱢᱚ ᱨᱮᱵᱩᱱ ᱧᱮᱞᱟ ᱠᱷᱚᱫᱟ ᱛᱚ ᱠᱷᱚᱫᱟᱵᱩᱱ ᱪᱮᱫ ᱞᱟᱹᱜᱤᱫ ᱠᱩ ᱫᱚᱦᱚᱭᱟ ᱚᱱᱟᱦᱚᱸ ᱵᱩᱱ ᱢᱚᱱᱮᱭᱟ ᱡᱮ ᱡᱟᱦᱟᱸ ᱫᱚ ᱠᱷᱚᱫᱟᱭ ᱠᱚᱨᱟ ᱛᱟᱦᱮᱸᱭᱮᱱᱟ ᱦᱚᱲᱢᱚᱨᱮ ᱚᱱᱟ ᱡᱚᱠᱷᱚᱱᱮᱢ ᱜᱚᱡᱜᱩᱨᱩᱜᱼᱟ ᱥᱮ ᱵᱟᱵᱩᱱ ᱞᱟᱹᱭᱟ ᱢᱚᱧᱪᱚᱯᱩᱨᱤ ᱵᱟᱹᱜᱤ ᱠᱟᱛᱮᱜᱵᱩᱱ ᱪᱟᱞᱟᱣᱮᱱᱟ ᱥᱚᱨᱚᱜ ᱯᱩᱨᱤᱨᱮ ᱛᱚ ᱡᱚᱫᱤ ᱚᱸᱰᱮᱵᱩᱱ ᱢᱮᱱᱟ ᱥᱚᱨᱚᱜᱯᱩᱨᱤ ᱥᱮᱱᱛᱟᱠᱛᱮᱜ ᱡᱮ ᱢᱚᱧᱪᱚ ᱯᱩᱨᱤ ᱠᱷᱚᱡ ᱪᱮᱫ ᱮᱢ ᱟᱹᱜᱩᱠᱮᱭᱟ ᱛᱚᱠᱷᱚᱱ ᱪᱮᱫᱵᱩᱱ ᱢᱮᱱᱟ ᱡᱮ ᱵᱟᱝᱢᱟ ᱠᱷᱚᱫᱟᱭ ᱛᱟᱦᱮᱸ ᱠᱟᱱᱟ ᱛᱚ ᱵᱤᱵᱷᱤᱱᱱᱚ ᱢᱚᱛᱟ ᱢᱚᱛᱦᱚᱸ ᱛᱟᱦᱮᱸ ᱫᱟᱲᱮᱭᱟᱜᱼᱟ ᱥᱮ ᱠᱟᱨᱚᱱ ᱛᱚ ᱠᱷᱚᱫᱟ ᱨᱮᱱᱟᱜ ᱱᱚᱝᱠᱟᱜᱤ ᱢᱮᱱ ᱢᱮᱱ ᱠᱟᱨᱚᱱ ᱫᱚ